ᱢᱚᱬᱮ ᱜᱚᱴᱮᱡ ᱡᱮᱞᱟ ᱨᱮᱭᱟᱜ ᱧᱩᱛᱩᱢᱤᱧ ᱞᱟᱹᱭᱮᱫᱟ ᱯᱟᱹᱦᱤᱞ ᱫᱚ ᱦᱩᱭᱩᱜ ᱠᱟᱱᱟ ᱵᱤᱨᱵᱷᱩᱢ ᱵᱚᱨᱫᱷᱚᱢᱟᱱ ᱯᱩᱨᱵᱚ ᱵᱚᱨᱫᱷᱚᱢᱟᱱ ᱯᱚᱪᱷᱤᱢ ᱛᱟᱨᱯᱚᱨᱮ ᱦᱩᱭᱩᱜ ᱠᱟᱱᱟ ᱢᱩᱨᱥᱤᱫᱟᱵᱟᱫ ᱟᱨ ᱱᱚᱫᱤᱭᱟ